ᱡᱷᱟᱲᱠᱷᱚᱸᱰ ᱨᱮᱫᱚ ᱤᱧᱟᱹᱜ ᱟᱸᱡᱚᱢ ᱞᱮᱠᱟ ᱠᱟᱛᱷᱟ ᱛᱮᱧ ᱵᱟᱰᱟᱭᱟ ᱞᱩᱜᱩᱼᱵᱩᱨᱩ ᱛᱟᱦᱮᱸ ᱠᱟᱱᱟ ᱢᱮᱱ ᱟᱠᱚ ᱤᱧᱢᱟ ᱵᱟᱹᱧ ᱧᱮᱞ ᱟᱠᱟᱫ ᱟᱫᱚ ᱞᱩᱜᱩᱼᱵᱩᱨᱩ ᱠᱚ ᱢᱮᱛᱟᱫ ᱠᱟᱱᱟ ᱚᱸᱰᱮ ᱫᱚ ᱵᱟᱝᱢᱟ ᱞᱩᱜᱩ ᱵᱟᱵᱟᱭ ᱛᱟᱦᱮᱸ ᱠᱟᱱᱟ ᱟᱫᱚ ᱩᱱᱤᱭᱟᱜ ᱠᱟᱛᱷᱟ ᱛᱮᱠᱚ ᱢᱮᱱᱟ ᱟᱹᱰᱤ ᱟᱴ ᱯᱚᱨᱚᱵᱽ ᱠᱚ ᱢᱟᱱᱟᱣᱮᱫᱟ ᱯᱚᱨᱚᱵᱽ ᱯᱤᱪᱷᱤ ᱠᱚ ᱪᱟᱞᱟᱜ ᱠᱟᱱᱟ ᱟᱨ ᱱᱚᱜᱼᱚᱭ ᱠᱚ ᱢᱮᱱᱟ ᱟᱹᱰᱤ ᱢᱚᱡᱽ ᱟᱫᱚ ᱠᱚ ᱢᱟᱱᱟᱣᱮᱫ ᱠᱟᱱᱟ ᱟᱫᱚ ᱚᱱᱟᱛᱮ ᱱᱚᱜᱼᱚᱭ ᱤᱧᱟᱹᱜ ᱧᱮᱞ ᱛᱮᱢᱟ ᱱᱚᱣᱟ ᱟᱞᱮ ᱥᱮᱫ ᱨᱮᱢᱟ ᱱᱚᱜᱼᱚᱭ ᱫᱷᱚᱨᱚᱢ ᱨᱮᱭᱟᱜ ᱢᱟ ᱵᱟᱲᱟᱭ ᱢᱟ ᱤᱭᱟᱹ ᱟᱞᱮ ᱥᱮᱫ ᱢᱟ ᱱᱚᱜᱼᱚᱭ ᱡᱟᱦᱮᱨ ᱨᱮᱠᱚ ᱯᱩᱡᱟᱹᱭᱮᱫ ᱠᱟᱱᱟ ᱱᱚᱜᱼᱚᱭ ᱡᱟᱦᱮᱨ ᱨᱮ ᱵᱟᱦᱟ ᱨᱮᱫᱚ ᱠᱚ ᱯᱩᱡᱟᱹᱭ ᱮᱫᱟ ᱫᱟᱵ ᱮᱫᱟᱠᱚ ᱫᱟᱵ ᱠᱟᱛᱮᱫ ᱵᱟᱦᱟ ᱠᱚ ᱛᱤᱭᱳᱜᱟ ᱵᱟᱦᱟ ᱛᱤᱭᱳᱜ ᱠᱟᱛᱮᱫ ᱠᱚ ᱟᱹᱜᱩᱭᱮᱫᱟ ᱟᱛᱳᱛᱮ ᱱᱟᱭᱠᱮ ᱦᱟᱲᱟᱢ ᱯᱩᱡᱟᱹ ᱠᱟᱛᱮᱫ ᱟᱹᱜᱩᱭ ᱮᱫᱟ ᱟᱨ ᱟᱛᱳᱼᱟᱛᱳᱭ ᱟᱨ ᱟᱛᱳᱨᱮᱭ ᱟᱥᱮᱱ ᱮᱫᱟ ᱟᱥᱮᱱ ᱠᱟᱛᱮᱫ ᱟᱭᱳ ᱦᱚᱲ ᱡᱟᱸᱜᱟ ᱠᱚ ᱟᱹᱨᱩᱵ ᱠᱟᱛᱮᱫ ᱵᱟᱦᱟᱭ ᱮᱢᱟ ᱠᱚ ᱠᱟᱱᱟ ᱩᱱᱠᱩ ᱠᱚᱠᱚ ᱵᱟᱦᱟᱭᱮᱫᱟ ᱤᱱᱟᱹᱜᱮ ᱛᱟᱭᱚᱢ ᱛᱮᱫᱚ ᱫᱟᱜ ᱠᱚ ᱫᱩᱞ ᱡᱚᱝᱟ ᱤᱱᱟᱹᱜᱮ ᱵᱟᱦᱟ ᱯᱚᱨᱚᱵᱽ ᱫᱚ ᱟᱞᱮ ᱫᱚᱞᱮ ᱢᱮᱛᱟᱜᱼᱟ ᱟᱨ ᱥᱚᱦᱨᱟᱭ ᱨᱮᱦᱚᱸ ᱱᱚᱜᱼᱚᱭ ᱯᱚᱨᱚᱵᱽ ᱦᱩᱭᱩᱜ ᱠᱟᱱᱟ ᱥᱚᱦᱨᱟᱭ ᱯᱚᱨᱚᱵᱽ ᱱᱚᱜᱼᱚᱭ ᱡᱟᱜᱮᱧ ᱵᱟᱲᱟᱭ ᱯᱟᱹᱦᱤᱞ ᱦᱟᱯᱲᱟᱢ ᱟᱜ ᱠᱟᱛᱷᱟ ᱟᱸᱡᱚᱢᱛᱮ ᱟᱨ ᱧᱮᱞ ᱦᱚᱧ ᱧᱮᱞ ᱟᱠᱟᱫᱟ ᱡᱟᱜᱮ ᱱᱚᱜᱼᱚᱭ ᱱᱮᱛᱟᱨ ᱢᱟ ᱡᱟᱦᱮᱨ ᱨᱮᱢᱟ ᱱᱚᱜᱼᱚᱭ ᱥᱚᱦᱨᱟᱭ ᱥᱚᱢᱚᱭ ᱦᱚᱸ ᱱᱚᱜᱼᱚᱭ ᱡᱟᱦᱮᱨ ᱨᱮᱢᱟ ᱵᱟᱠᱚ ᱯᱩᱡᱟᱹᱭ ᱥᱚᱦᱨᱟᱭ ᱨᱮᱢᱟ ᱱᱚᱜᱼᱚᱭ ᱤᱭᱟᱹᱨᱮ ᱜᱚᱴ ᱴᱟᱺᱰᱤ ᱨᱮᱠᱚ ᱯᱩᱡᱟᱹᱭᱮᱫᱟ ᱥᱤᱢᱠᱚ ᱵᱚᱸᱜᱟᱭᱮᱫ ᱠᱚᱣᱟ ᱟᱨ ᱚᱱᱟᱠᱚ ᱯᱩᱡᱟᱹ ᱠᱟᱛᱮᱫ ᱠᱚ ᱡᱚᱢ ᱠᱟᱛᱮᱫ ᱟᱨ ᱱᱚᱜᱼᱚᱭ ᱵᱮᱡᱷᱟ ᱠᱚ ᱢᱮᱛᱟᱜ ᱠᱟᱱ ᱵᱮᱡᱷᱟ ᱠᱚ ᱵᱮᱱᱟᱣ ᱮᱫᱟ ᱱᱚᱜᱼᱚᱭ ᱡᱚᱜᱽ ᱢᱟᱺᱡᱷᱤ ᱦᱟᱺᱰᱤ ᱪᱚᱰᱚᱨ ᱠᱟᱛᱮᱫ ᱚᱱᱮ ᱠᱚ ᱛᱩᱧ ᱮᱫᱟ ᱵᱤᱫ ᱠᱟᱛᱮᱫ ᱱᱚᱣᱟ ᱠᱟᱭᱨᱟ ᱠᱚ ᱥᱮ ᱮᱨᱟᱰᱚᱢ ᱚᱱᱟ ᱟᱛᱳ ᱢᱚᱬᱮ ᱦᱚᱲ ᱡᱚᱛᱚ ᱦᱚᱲ ᱧᱮᱞ ᱥᱟᱸᱜᱮ ᱠᱟᱛᱮᱫ ᱱᱚᱜᱼᱚᱭ ᱫᱤᱥᱚᱢ ᱦᱚᱲ ᱦᱚᱸᱠᱚ ᱦᱤᱡᱩᱜ ᱠᱟᱱᱟ ᱛᱩᱧ ᱠᱟᱛᱮᱫ ᱱᱚᱜᱼᱚᱭ ᱟᱛᱳ ᱛᱮᱠᱚ ᱵᱚᱞᱚᱜ ᱠᱟᱱᱟ ᱟᱨ ᱱᱚᱜᱼᱚᱭ ᱟᱨ ᱥᱚᱦᱨᱟᱭ ᱫᱚᱠᱚ ᱢᱮᱛᱟᱜ ᱠᱟᱱᱟ ᱱᱚᱜᱼᱚᱭ ᱜᱟᱹᱭᱼᱰᱟᱝᱨᱟ ᱟᱜ ᱠᱟᱱᱟ ᱵᱚᱞᱮ ᱥᱦᱨᱟᱭ ᱫᱚ ᱟᱫᱚ

ᱯᱩᱡᱟᱹᱭᱟ ᱱᱚᱜᱼᱚᱭ ᱟᱨ ᱤᱱᱟᱹᱜᱮ ᱱᱚᱜᱼᱚᱭ ᱤᱱᱟᱹᱜᱮ ᱯᱩᱡᱟᱹ ᱫᱚ ᱟᱵᱚ ᱦᱚᱲᱟᱜ ᱫᱚ ᱟᱨ ᱱᱚᱣᱟ ᱢᱟᱺᱡᱷᱤ ᱛᱷᱟᱱ ᱨᱮᱦᱚᱸ ᱠᱚ ᱯᱩᱡᱟᱹᱭᱮᱫᱟ ᱢᱟᱺᱡᱷᱤ ᱦᱟᱲᱟᱢ ᱢᱟᱺᱡᱷᱤ ᱵᱩᱲᱦᱤ ᱠᱚ ᱧᱩᱛᱩᱢᱛᱮ ᱱᱚᱜᱼᱚᱭ ᱛᱩᱨᱩᱭ ᱠᱚ ᱢᱚᱬᱮ ᱠᱚ ᱧᱩᱛᱩᱢ ᱛᱮ ᱚᱱᱟᱛᱮ ᱤᱱᱟᱹᱜ ᱜᱮᱧ ᱵᱟᱲᱟᱭᱟ ᱤᱧᱫᱚ ᱚᱸᱰᱮ ᱠᱚ ᱯᱩᱡᱟᱹᱭᱮᱫ ᱠᱟᱱᱛᱮ ᱟᱨ ᱫᱷᱚᱨᱚᱢ ᱫᱚ ᱱᱚᱣᱟ ᱠᱟᱱ ᱜᱮᱭᱟ ᱥᱚᱦᱨᱟᱭ ᱫᱷᱚᱨᱚᱢ ᱨᱮᱭᱟᱜ ᱫᱚ ᱜᱟᱹᱭ ᱰᱟᱝᱨᱟ ᱠᱚ ᱠᱚ ᱫᱷᱟᱨᱟᱛᱮ ᱦᱩᱭᱩᱜ ᱠᱟᱱᱟ ᱱᱚᱣᱟᱫᱚ ᱥᱚᱦᱨᱟᱭ ᱫᱷᱚᱨᱚᱢ ᱫᱚ ᱠᱷᱩᱱᱴᱟᱹᱣ ᱠᱚᱣᱟ ᱠᱚ ᱟᱛᱳ ᱠᱩᱞᱦᱤ ᱨᱮ ᱟᱨ ᱫᱷᱚᱨᱚᱢ ᱫᱚ ᱤᱱᱟᱹ ᱠᱚᱜᱮ ᱟᱨ ᱦᱟᱹᱨᱭᱟᱹᱲ ᱯᱩᱡᱟᱹ ᱦᱩᱭᱩᱜ ᱠᱟᱱᱟ ᱱᱚᱣᱟ ᱦᱟᱹᱨᱭᱟᱹᱲ ᱨᱮᱦᱚᱸ ᱱᱚᱜᱼᱚᱭ ᱥᱤᱢ ᱠᱚᱠᱚ ᱯᱩᱡᱟᱹᱭᱮᱫ ᱠᱚᱣᱟ ᱦᱟᱹᱨᱭᱟᱹᱲ ᱯᱩᱡᱟᱹ ᱚᱱᱟ ᱫᱚᱠᱚ ᱢᱮᱛᱟᱜ ᱠᱟᱱᱟ ᱟᱵᱟᱨ ᱱᱟᱦᱟᱜ ᱱᱤᱛᱚᱜ ᱱᱟᱦᱟᱜ ᱦᱩᱭᱩᱜᱼᱟ ᱱᱟᱦᱟᱜ ᱮᱨᱚᱜ ᱯᱩᱡᱟᱹ ᱱᱚᱣᱟᱫᱚ ᱡᱟᱦᱮᱨ ᱛᱷᱟᱱ ᱨᱮᱜᱮ ᱯᱩᱡᱟᱹᱜᱼᱟ ᱮᱨᱚᱜ ᱯᱩᱡᱟᱹ ᱦᱚᱸ ᱱᱤᱭᱟᱹᱜᱮ ᱱᱚᱜᱼᱚᱭ ᱟᱵᱚ ᱦᱚᱲᱟᱜ ᱯᱩᱡᱟᱹ ᱢᱟ ᱮᱱᱛᱮᱫ ᱤᱧ ᱵᱟᱲᱟᱭᱟ ᱱᱚᱣᱟ ᱜᱮᱞᱮ ᱯᱩᱡᱟᱹᱭᱮᱫ ᱠᱟᱱ ᱟᱞᱮ ᱢᱟ ᱱᱟᱭᱠᱮ ᱦᱟᱲᱟᱢᱮ ᱯᱩᱡᱟᱹᱭᱮᱫᱟ ᱟᱨ ᱤᱱᱟᱹᱜ ᱛᱮᱜᱮ ᱱᱚᱜᱼᱚᱭ ᱵᱮᱥ ᱦᱩᱭᱩᱜ ᱠᱟᱱᱟ ᱟᱫᱚᱢ ᱦᱚᱲᱫᱚ ᱱᱮᱛᱟᱨ ᱫᱚ ᱮᱱᱛᱮᱫ ᱚᱱᱮ ᱯᱩᱨᱠᱷᱟᱹ ᱫᱷᱚᱨᱚᱢ ᱛᱮᱠᱚ ᱪᱟᱞᱟᱜ ᱠᱟᱱᱟ ᱛᱚ ᱦᱟᱯᱛᱟᱜ ᱠᱚ ᱪᱟᱞᱟᱜ ᱠᱟᱱᱟ ᱦᱟᱯᱛᱟ ᱯᱩᱡᱟᱹ ᱩᱱᱠᱩ ᱫᱚ ᱥᱟᱯᱷᱟ ᱫᱷᱚᱨᱚᱢ ᱥᱮ ᱪᱤᱞᱤ ᱫᱷᱚᱨᱚᱢᱠᱚ ᱢᱮᱛᱟ ᱠᱚ ᱠᱟᱱᱟ ᱟᱨ ᱢᱤᱫ ᱢᱟ ᱢᱮᱱᱟᱜ ᱠᱚᱣᱟ ᱫᱷᱚᱨᱚᱢ ᱤᱥᱟᱹᱭ ᱫᱷᱚᱨᱚᱢ ᱟᱵᱟᱨ ᱩᱱᱠᱩ ᱢᱟ ᱵᱤᱱᱛᱤ ᱠᱚ ᱪᱟᱞᱟᱜ ᱠᱟᱱᱟ ᱩᱱᱠᱩ ᱢᱟ ᱤᱭᱟᱹᱛᱮ ᱜᱤᱨᱡᱟᱹᱜ ᱩᱱᱠᱩ ᱢᱟ ᱤᱥᱟᱹᱭ ᱫᱷᱚᱨᱚᱢ ᱠᱚ ᱢᱮᱛᱟᱜ ᱠᱟᱱ ᱩᱱᱠᱩ ᱢᱟ ᱪᱮᱠᱟᱢ ᱵᱟᱲᱟᱭᱟ ᱮᱱᱛᱮ ᱵᱟᱹᱧ ᱵᱟᱲᱟᱭ ᱤᱧ ᱢᱟ ᱵᱟᱹᱧ ᱧᱮᱞ ᱟᱠᱟᱫ ᱧᱮᱞ ᱦᱚᱸ ᱱᱚᱣᱟ ᱠᱚᱢᱟ ᱟᱨ ᱫᱷᱚᱨᱚᱢ ᱨᱮᱭᱟᱜ ᱫᱚ ᱮᱱᱮ ᱤᱱᱟᱹᱜᱮᱧ ᱵᱟᱲᱟᱭᱟ ᱟᱨ ᱪᱮᱫ ᱱᱤᱭᱟᱹ ᱠᱚ ᱠᱟᱛᱷᱟ ᱛᱮᱜᱮ ᱤᱧᱫᱚ ᱱᱚᱸᱰᱮ ᱫᱚ ᱱᱤᱱᱟᱹᱜ ᱫᱷᱟᱹᱵᱤᱡ ᱜᱮᱧ ᱞᱟᱹᱭᱮᱫᱟ